ᱤᱧ ᱢᱟᱧ ᱪᱟᱹᱥᱤ ᱦᱚᱲ ᱠᱟᱱᱟ ᱛᱟᱵᱚᱱᱟ ᱪᱟᱹᱥᱤ ᱦᱩᱲᱩᱧ ᱪᱟᱥᱮᱫ ᱛᱟᱦᱮᱱ ᱪᱟᱥ ᱠᱟᱛᱮᱫ ᱛᱤᱦᱤᱧ ᱥᱚᱠᱛᱚ ᱫᱟᱜ ᱠᱮᱫᱼᱟᱭ ᱵᱚᱱᱱᱟ ᱠᱮᱫᱼᱟᱭ ᱵᱚᱭᱦᱟ ᱫᱚ ᱢᱟᱥᱮ ᱪᱮᱫ ᱞᱮᱠᱟ ᱛᱮᱞᱟᱝ ᱱᱚᱣᱟ ᱠᱚ ᱠᱟᱹᱣᱰᱤ ᱠᱚᱧ ᱧᱟᱢᱟ ᱥᱮ ᱯᱩᱭᱥᱟᱹ ᱠᱚᱧ ᱧᱟᱢᱟ ᱥᱮ ᱟᱨ ᱪᱮᱫ ᱠᱚ ᱰᱚᱠᱳᱢᱮᱱᱴᱥ ᱠᱚ ᱞᱟᱜᱟᱜᱼᱟ ᱟᱨ ᱚᱱᱟᱜᱮ ᱞᱟᱹᱭᱟᱹᱧ ᱯᱮ ᱪᱮᱫ ᱠᱚ ᱞᱟᱜᱟᱜᱼᱟ ᱟᱫᱷᱟᱨ ᱠᱟᱨᱰ ᱡᱮᱨᱚᱠᱥ ᱠᱚᱥᱮ ᱪᱮᱫ ᱠᱚ ᱡᱮᱨᱚᱠᱥ ᱠᱚ ᱚᱱᱟ ᱞᱟᱹᱭᱟᱹᱧ ᱯᱮ ᱟᱨ ᱵᱚᱭᱦᱟ ᱱᱚᱝᱠᱟ ᱵᱚᱱᱱᱟ ᱛᱮᱫᱚ ᱵᱟᱭ ᱦᱩᱭᱱᱟ ᱦᱩᱲᱩ ᱠᱚᱦᱚᱸ ᱟᱨ ᱵᱚᱱᱱᱟ ᱛᱮᱫᱚ ᱰᱩᱵᱟᱹ ᱰᱩᱵᱟᱹᱭᱮᱱᱟᱹᱧ ᱟᱨ ᱱᱚᱝᱠᱟ ᱢᱟᱱᱮ ᱞᱟᱹᱭᱟᱹᱧ ᱯᱮ ᱪᱮᱫ ᱠᱚ ᱞᱟᱹᱭᱟᱹᱧ ᱯᱮᱥᱮ ᱛᱟᱵᱚᱱ ᱦᱟᱸᱜ ᱪᱮᱫ ᱠᱚ ᱞᱟᱜᱟᱜᱼᱟ ᱥᱚᱨᱠᱟᱨ ᱴᱷᱮᱱ ᱟᱹᱰᱤ ᱴᱷᱮᱱ ᱪᱟᱞᱟᱜ ᱦᱩᱭᱩᱜᱼᱟ ᱥᱮ ᱵᱟᱝᱟ ᱚᱱᱟ ᱠᱟᱛᱷᱟ ᱟᱹᱵᱤᱱ ᱞᱟᱹᱭᱟᱹᱧ ᱯᱮ ᱟᱨ ᱟᱹᱰᱤ ᱰᱷᱮᱨ ᱜᱮ ᱯᱩᱭᱥᱟᱹ ᱠᱚ ᱧᱟᱢᱚᱜ ᱟᱨ ᱵᱟᱭ ᱧᱟᱢᱚᱜᱼᱟ ᱞᱟᱹᱭᱟᱹᱧ ᱯᱮ